ᱜᱤᱫᱽᱨᱟᱹ ᱠᱷᱚᱱ ᱥᱮᱬᱟ ᱦᱚᱲ ᱯᱟᱸᱡᱟ ᱠᱟᱛᱮᱫ ᱦᱟᱹᱠᱩ ᱥᱟᱵᱫᱚᱧ ᱥᱮᱬᱟ ᱟᱠᱟᱫᱟ ᱦᱟᱛᱣᱟ ᱠᱚᱣᱟᱞᱮ ᱵᱟᱹᱬᱥᱤ ᱠᱚᱣᱟᱞᱮ ᱩᱢᱡᱷᱟᱹᱣ ᱠᱚᱣᱟᱞᱮ ᱞᱮᱵᱽᱫᱟ ᱡᱟᱞᱟᱢ ᱛᱮᱞᱮ ᱥᱟᱵ ᱠᱚᱣᱟ ᱯᱟᱹᱥᱤ ᱡᱟᱞᱟᱢ ᱛᱮᱞᱮ ᱥᱟᱵ ᱠᱚᱣᱟ ᱟᱥᱟᱲ ᱵᱚᱸᱜᱟ ᱫᱚ ᱯᱟᱴᱟ ᱡᱟᱞ ᱡᱟᱸᱡᱤᱫ ᱞᱮ ᱚᱰᱟᱣᱟ ᱡᱷᱤᱢᱨᱤ ᱠᱚᱛᱮᱞᱮ ᱥᱟᱵ ᱠᱚᱣᱟ ᱫᱷᱟᱲᱟ ᱠᱚᱣᱟᱞᱮ ᱟᱨᱮᱡ ᱠᱚᱣᱟᱞᱮ ᱚᱝᱠᱟ ᱠᱟᱛᱮᱫ ᱞᱮ ᱥᱟᱵ ᱠᱚᱣᱟ ᱟᱨ ᱩᱱᱠᱩ ᱢᱟᱨᱟᱝ ᱢᱟᱨᱟᱝ ᱟᱞᱮ ᱠᱷᱚᱱ ᱢᱟᱨᱟᱝ ᱦᱚᱲ ᱠᱚᱴᱷᱮᱱᱜᱮ ᱧᱮᱞ ᱪᱮᱫ ᱠᱟᱹᱢᱤ ᱪᱮᱫ ᱦᱩᱭ ᱟᱠᱟᱱᱟ ᱟᱫᱚ ᱩᱱᱠᱩ ᱠᱚᱜᱮ ᱛᱩᱤᱵ ᱵᱟᱲᱟ ᱠᱮᱫ ᱠᱚᱣᱟᱞᱮ ᱰᱚᱰᱷᱟᱜ ᱠᱚ ᱟᱨᱮᱡ ᱵᱟᱲᱟ ᱠᱟᱛᱮᱫ ᱦᱟᱹᱠᱩ ᱠᱚᱞᱮ ᱥᱟᱵ ᱠᱚᱣᱟ ᱯᱟᱹᱥᱤ ᱡᱟᱞᱟᱢ ᱠᱚᱛᱮᱞᱮ ᱥᱟᱵ ᱠᱚᱣᱟ ᱨᱟᱹᱠᱥᱤ ᱠᱚᱣᱟᱞᱮ ᱮᱢᱟᱱ ᱮᱢᱟᱱ ᱟᱭᱢᱟ ᱚᱱᱠᱟᱱᱟᱜ ᱡᱚᱜᱟᱲ ᱢᱮᱱᱟᱜᱼᱟ ᱡᱟᱦᱟᱸ ᱠᱚᱨᱮᱵᱚᱱ ᱥᱟᱵ ᱫᱟᱲᱮᱭᱟᱠᱚᱣᱟ ᱥᱟᱸᱜᱮ ᱦᱚᱲᱞᱮ ᱡᱚᱴᱟᱜᱼᱟ ᱫᱩᱲᱩᱵ ᱵᱟᱲᱟ ᱠᱟᱛᱮᱞᱮ ᱢᱮᱱᱟ ᱪᱚᱞᱚ ᱦᱟᱹᱠᱩᱵᱚᱱ ᱥᱟᱵ ᱟᱹᱜᱩ ᱠᱚᱣᱟ ᱟᱨ ᱚᱱᱠᱟ ᱠᱟᱛᱮᱜᱮ ᱟᱞᱤᱝ ᱜᱤᱫᱽᱨᱟᱹ ᱦᱚᱸ ᱟᱞᱮ ᱴᱷᱮᱱ ᱦᱚᱸᱠᱚ ᱪᱮᱫᱚᱜ ᱠᱟᱱᱟ ᱦᱟᱹᱠᱩ ᱥᱟᱵ ᱟᱹᱰᱤ ᱨᱟᱹᱥᱠᱟᱹ ᱨᱮᱱᱟᱜ ᱡᱤᱱᱤᱥ ᱠᱟᱱᱟ